ᱦᱮᱸ ᱫᱟᱬᱟᱱ ᱵᱚᱞᱛᱮ ᱫᱚ ᱤᱧ ᱫᱚ ᱵᱤᱨ ᱨᱮᱧ ᱪᱟᱞᱟᱣ ᱠᱟᱱᱟ ᱚᱱᱟ ᱵᱤᱨ ᱨᱮ ᱟᱭᱢᱟ ᱨᱚᱠᱚᱢ ᱪᱮᱸᱬᱮ ᱪᱩᱯᱲᱤ ᱱᱟᱱᱟ ᱨᱚᱠᱚᱢ ᱡᱤᱵᱽ ᱡᱚᱱᱛᱩ ᱟᱭᱢᱟ ᱨᱚᱠᱚᱢ ᱢᱮᱱᱟᱜ ᱠᱚᱣᱟ ᱠᱤᱪᱷᱩ ᱠᱤᱪᱷᱩ ᱢᱮᱱᱟᱜ ᱠᱚᱣᱟ ᱡᱟᱦᱟᱸ ᱠᱚᱫᱚ ᱟᱹᱰᱤ ᱢᱚᱸᱡᱽ ᱠᱚ ᱧᱮᱞᱚᱜᱼᱟ ᱠᱤᱪᱷᱩ ᱠᱤᱪᱷᱩ ᱢᱮᱱᱟᱜ ᱠᱚᱣᱟ ᱡᱟᱦᱟᱸ ᱫᱚ ᱛᱷᱚᱲᱟ ᱵᱚᱛᱚᱨ ᱜᱮᱠᱚ ᱧᱮᱞᱚᱜᱼᱟ ᱠᱟᱨᱚᱱ ᱫᱚᱧ ᱤᱧᱟᱹᱜ ᱢᱩᱠᱷᱟᱹ ᱢᱩᱠᱷᱤ ᱦᱩᱭ ᱞᱮᱱᱟ ᱦᱟᱹᱛᱤ

ᱢᱤᱫ ᱴᱮᱱ ᱜᱮ ᱛᱟᱦᱮᱸ ᱠᱟᱱᱟ ᱟᱞᱮ ᱥᱮᱫ ᱮ ᱦᱤᱡᱩᱜ ᱠᱟᱱ ᱛᱟᱦᱮᱸᱱᱟ ᱟᱫᱚᱞᱮ ᱵᱚᱛᱚᱨ ᱛᱮᱞᱮ ᱫᱟᱹᱲ ᱠᱮᱫᱟ